ᱤᱥᱤᱱ ᱵᱟᱥᱟᱝ ᱠᱚᱫᱚ ᱮᱱᱛᱮᱜ ᱚᱲᱟᱜ ᱨᱮᱜᱤᱧ ᱠᱚᱨᱟᱣ ᱵᱟᱲᱟᱭᱟ ᱟᱫᱚ ᱥᱮᱭᱨᱚᱠᱚᱢ ᱤᱭᱟᱹ ᱫᱚ ᱵᱟᱹᱱᱩᱜ ᱛᱤᱧᱟᱹ ᱤᱧᱟᱹᱜ ᱫᱚ ᱤᱭᱩᱴᱩᱵᱽ ᱪᱮᱱᱮᱞ ᱠᱚᱫᱚ ᱵᱟᱹᱱᱩᱜ ᱛᱤᱧᱟᱹ ᱚᱱᱟᱛᱮ ᱤᱭᱩᱴᱩᱵᱽ ᱪᱮᱱᱮᱞ ᱠᱚᱨᱮ ᱫᱚ ᱤᱧᱫᱚ ᱵᱟᱹᱧ ᱯᱳᱥᱴ ᱵᱟᱲᱟ ᱠᱟᱜᱼᱟ ᱪᱷᱚᱵᱤ ᱵᱷᱤᱰᱤᱭᱳ ᱠᱤᱱᱛᱩ ᱢᱚᱱᱮᱨᱮ ᱤᱪᱪᱷᱟ ᱫᱚ ᱢᱮᱱᱟᱜ ᱛᱤᱧᱟᱹ ᱡᱮ ᱤᱧ ᱦᱚᱸ ᱤᱭᱩᱴᱩᱵᱽ ᱪᱮᱱᱮᱞ ᱤᱧ ᱠᱷᱩᱞᱟᱹᱭᱟ ᱠᱟᱨᱚᱱ ᱤᱪᱪᱷᱟ ᱢᱮᱱᱟᱜᱼᱟ ᱠᱤᱱᱛᱩ ᱤᱥᱤᱱ ᱵᱟᱥᱟᱝ ᱵᱮᱯᱟᱨ ᱱᱤᱭᱮ ᱥᱮᱭᱨᱚᱠᱚᱢ ᱡᱟᱦᱟᱱᱟᱜ ᱤᱭᱟᱹ ᱨᱮᱫᱚ ᱵᱟᱹᱧ ᱥᱮᱞᱮᱫ ᱵᱟᱲᱟ ᱟᱠᱟᱱᱟ ᱥᱮ ᱱᱚᱝᱠᱟ ᱠᱟᱹᱴᱩ ᱞᱟᱹᱴᱩ ᱚᱱᱩᱥᱴᱷᱟᱱ ᱤᱭᱟᱹ ᱠᱚᱨᱮᱜ ᱡᱮᱢᱚᱱ ᱵᱷᱤᱰᱤᱭᱳ ᱵᱮᱱᱟᱣ ᱠᱟᱛᱮ ᱥᱮᱭᱟᱨ ᱵᱟᱲᱟᱭ ᱚᱱᱠᱟ ᱫᱚ ᱵᱟᱹᱧ ᱠᱚᱨᱟᱣ ᱠᱟᱜᱼᱟ ᱠᱤᱱᱛᱩ ᱚᱲᱟᱜ ᱠᱚᱨᱮ ᱫᱚᱞᱮ ᱤᱥᱤᱱ ᱵᱟᱥᱟᱝ ᱜᱤᱭᱟᱹᱧ ᱚᱲᱟᱜ ᱨᱮᱫᱚ ᱱᱟᱱᱟ ᱨᱚᱠᱚᱢ ᱤᱥᱤᱱ ᱵᱟᱥᱟᱝ ᱛᱮᱭᱟᱨ ᱦᱩᱭᱩᱜᱚᱜ ᱠᱟᱱᱟ ᱠᱤᱱᱛᱩ ᱤᱭᱩᱴᱩᱵᱽ ᱪᱮᱱᱮᱞ ᱠᱚᱫᱚ ᱵᱟᱹᱱᱩᱜ ᱛᱤᱧᱟᱹ ᱚᱱᱟᱛᱮ ᱵᱟᱹᱧ ᱥᱮᱭᱟᱨ ᱫᱟᱲᱮᱭᱟᱜᱼᱟ ᱡᱟᱦᱟᱱᱟᱜ ᱫᱚ ᱤᱭᱩᱴᱩᱵᱽ ᱪᱮᱱᱮᱞ ᱵᱟᱹᱱᱩᱜ ᱛᱤᱧᱟ ᱠᱤᱱᱛᱩ ᱠᱷᱩᱞᱟᱹᱣ ᱨᱮᱭᱟᱜ ᱤᱪᱪᱷᱟ ᱫᱚ ᱟᱹᱰᱤ ᱟᱸᱴ ᱜᱮ ᱢᱮᱱᱟᱜᱼᱟ ᱟᱨ ᱪᱮᱥᱴᱟᱭᱮᱫᱟᱹᱧ ᱦᱚᱭᱛᱳ ᱤᱭᱩᱴᱩᱵᱽ ᱪᱮᱱᱮᱞ ᱨᱮ ᱡᱩᱫᱤᱧ ᱠᱷᱩᱞᱟᱹᱣ ᱞᱮᱠᱷᱟᱡ ᱤᱧ ᱩᱱᱫᱚ ᱱᱚᱝᱟᱱᱟᱜ ᱠᱳᱱᱚ ᱵᱷᱤᱰᱤᱭᱳ ᱠᱚᱨᱟᱣᱟ ᱱᱚᱣᱟ ᱨᱮᱫᱚ ᱤᱪᱪᱷᱟ ᱢᱮᱱᱟᱜᱼᱟ ᱟᱨᱠᱤ